ᱦᱮᱸ ᱱᱚᱣᱟ ᱟᱞᱮ ᱵᱮᱝᱜᱚᱞ ᱫᱤᱥᱚᱢ ᱨᱮᱫᱚ ᱱᱚᱝᱠᱟᱜᱮ ᱯᱚᱨᱚᱵᱽ ᱠᱚ ᱢᱟᱱᱟᱣᱟ ᱡᱮᱢᱚᱱ ᱦᱩᱭᱩᱜ ᱠᱟᱱᱟ ᱵᱟᱦᱟ ᱯᱚᱨᱚᱵᱽ ᱵᱟᱦᱟ ᱯᱚᱨᱚᱵᱽ ᱫᱚ ᱯᱷᱟᱹᱜᱩᱱᱼᱪᱟᱹᱛ ᱠᱚ ᱢᱟᱱᱟᱣᱟ ᱯᱷᱟᱹᱜᱩᱱᱼᱪᱟᱹᱛ ᱯᱷᱟᱹᱜᱩᱱᱼᱪᱟᱹᱛ ᱠᱚ ᱢᱟᱱᱟᱣᱟ ᱯᱮ ᱯᱮ ᱢᱟᱦᱟ ᱚᱱᱟᱦᱚᱸ ᱵᱟᱦᱟ ᱯᱚᱨᱚᱵᱽ ᱯᱮ ᱢᱟᱦᱟ ᱠᱚ ᱢᱟᱱᱟᱣᱟ ᱩᱢ ᱢᱟᱦᱟ ᱩᱢ ᱢᱟᱦᱟ ᱨᱮᱫᱚ ᱩᱢ ᱢᱟᱦᱟ ᱨᱮᱫᱚ ᱱᱚᱝᱠᱟ ᱱᱟᱭᱠᱮ ᱨᱟᱪᱟᱨᱮ ᱚᱸᱰᱮᱜᱮ ᱚᱸᱰᱮᱜᱮ ᱵᱚᱸᱜᱟ ᱠᱚᱠᱚ ᱩᱰᱩᱝ ᱠᱮᱫ ᱠᱚᱜᱮ ᱢᱚᱸᱡ ᱵᱩᱜᱤ ᱵᱟᱹᱲᱤᱡ ᱠᱩᱞᱤᱭᱮᱱ ᱜᱮᱠᱚ ᱵᱚᱸᱜᱟ ᱥᱟᱶᱛᱮ ᱛᱟᱨᱯᱚᱨᱮ ᱛᱟᱨ ᱫᱚᱥᱟᱨ ᱢᱟᱦᱟ ᱦᱤᱞᱳᱜ ᱟᱫᱚ ᱥᱟᱹᱨᱫᱤ ᱢᱟᱦᱟ ᱥᱟᱹᱨᱫᱤ ᱢᱟᱦᱟ ᱨᱮᱫᱚ ᱪᱮᱫᱞᱮᱠᱟ ᱱᱟᱭᱠᱮ ᱟᱭᱟᱜ ᱥᱟᱯᱟᱵᱽ ᱠᱚ ᱟᱛᱮ ᱡᱟᱦᱮᱨ ᱛᱮᱭ ᱪᱟᱞᱟᱜᱼᱟ ᱥᱟᱯᱟᱵᱽ ᱠᱚ ᱟᱛᱮ ᱡᱟᱦᱮᱨ ᱛᱮ ᱪᱟᱞᱟᱣ ᱠᱟᱛᱮ ᱚᱸᱰᱮ ᱵᱚᱸᱜᱟ ᱵᱩᱨᱩ ᱠᱚ ᱦᱩᱭ ᱥᱟᱹᱛ ᱵᱟᱲᱟᱭᱮᱱ ᱜᱮ ᱦᱩᱭᱮᱱ ᱜᱮ ᱛᱟᱯᱚᱛᱮ ᱱᱚᱸᱰᱮ ᱦᱚᱸ ᱟᱞᱮ ᱢᱟᱹᱭ ᱛᱟᱠᱚ ᱡᱟᱦᱮᱨᱛᱮ ᱮᱱᱮᱡ ᱛᱮ ᱪᱟᱞᱟᱜ ᱞᱟᱹᱜᱤᱫᱞᱮ ᱥᱟᱯᱲᱟᱜᱼᱟ ᱥᱤᱸᱜᱟᱹᱲ ᱵᱮᱲᱟ ᱛᱚ ᱚᱸᱰᱮ ᱪᱟᱞᱟᱣ ᱠᱟᱛᱮ ᱮᱱᱮᱡ ᱥᱮᱨᱮᱧ ᱠᱮᱫ ᱜᱮᱞᱮ ᱵᱟᱦᱟ ᱠᱚ ᱦᱮᱸ ᱵᱟᱦᱟ ᱠᱚ ᱮᱱᱮᱡ ᱮᱱ ᱜᱮᱞᱮ ᱛᱟᱯᱚᱨᱮ ᱠᱩᱞᱦᱤ ᱢᱩᱪᱟᱹᱫ ᱠᱷᱚᱡ ᱟᱨᱚ ᱱᱟᱭᱠᱮᱞᱮ ᱟᱭᱟᱜ ᱚᱲᱟᱜ ᱛᱮᱞᱮ ᱤᱫᱤ ᱦᱚᱴᱚ ᱠᱟᱭᱟ ᱛᱚ ᱚᱸᱰᱮᱦᱚᱸ ᱚᱱᱠᱟ ᱜᱟᱫᱚᱭ ᱜᱟᱫᱚᱭ ᱮᱱᱮᱡ ᱟᱛᱮ ᱜᱮᱞᱮ ᱤᱫᱤ ᱦᱚᱴᱚ ᱠᱟᱭᱟ ᱱᱟᱭᱠᱮ ᱦᱚᱸ ᱠᱟᱴᱟ ᱫᱩᱣᱟᱹᱨ ᱫᱩᱣᱟᱹᱨ ᱠᱟᱴᱟ ᱠᱚ ᱟᱹᱵᱩᱠᱮᱭᱟ ᱛᱚ ᱚᱱᱠᱟ ᱠᱟᱛᱮᱦᱚᱸ ᱥᱟᱹᱨᱫᱤ ᱢᱟᱦᱟ ᱦᱚᱸ ᱛᱟᱯ ᱮᱱᱜᱮ ᱛᱟᱨ ᱫᱚᱥᱟᱨ ᱢᱟᱦᱟ ᱦᱤᱞᱳᱜ ᱡᱟᱦᱟᱸ ᱫᱚ ᱵᱟᱥᱠᱮ ᱵᱟᱥᱠᱮ ᱵᱟᱥᱠᱮ ᱢᱟᱦᱟ ᱠᱚ ᱢᱮᱛᱟᱜ ᱠᱟᱱᱟ ᱤᱱ ᱦᱤᱞᱟᱹᱜ ᱫᱚ ᱟᱨᱮᱪᱚᱜᱼᱟ ᱞᱮ ᱡᱮᱢᱚᱱ ᱦᱩᱭᱩᱜ ᱠᱟᱱᱟ ᱟᱨᱮᱪ ᱦᱚᱸ ᱱᱚᱝᱠᱟ ᱡᱮᱢᱚᱱ ᱡᱟᱦᱟᱸᱭ ᱥᱟᱹᱜᱟᱹᱭ ᱡᱮᱢᱚᱱᱮ ᱦᱩᱭᱩᱜ ᱠᱟᱱᱟ ᱜᱚᱲᱚᱢ ᱢᱟᱢᱟ ᱜᱚ ᱦᱳᱭ ᱚᱝᱠᱟ ᱥᱟᱹᱜᱟᱹᱭ ᱞᱟᱸᱫᱟ ᱞᱟᱸᱫᱟᱣᱟᱱ ᱥᱟᱹᱜᱟᱹᱭ ᱵᱟᱹᱦᱩ ᱠᱚ ᱚᱱᱠᱟᱱ ᱚᱱᱠᱟᱱ ᱥᱟᱹᱜᱟᱹᱭᱞᱮ ᱟᱨᱮᱡᱚᱜᱼᱟ ᱟᱫᱚ ᱦᱩᱭᱱᱟ ᱚᱱᱠᱟ ᱠᱟᱛᱮᱫᱜᱮ ᱵᱟᱦᱟ ᱯᱚᱨᱚᱵᱽ ᱱᱚᱝᱠᱟ ᱜᱮᱞᱮ ᱢᱟᱱᱟᱣ ᱟᱠᱟᱫᱟ ᱟᱨ ᱦᱩᱭᱩᱜ ᱠᱟᱱᱟ ᱫᱟᱸᱥᱟᱭ ᱫᱟᱸᱥᱟᱭ ᱯᱚᱨᱚᱵᱽ ᱫᱚ ᱱᱚᱝᱠᱟ ᱚᱱᱟᱦᱚᱸ ᱯᱮ ᱢᱟᱦᱟ ᱯᱮ ᱢᱟᱦᱟ ᱫᱤᱥᱚᱢ ᱠᱚ ᱫᱟᱬᱟᱭᱟ ᱯᱮ ᱢᱟᱦᱟ ᱫᱚ ᱦᱩᱭᱩᱜ ᱠᱟᱱᱟ ᱡᱟᱦᱟᱸ ᱮᱦᱚᱵ ᱮᱦᱚᱵ ᱢᱟᱦᱟ ᱦᱤᱞᱳᱜ ᱫᱚ ᱤᱱ ᱦᱤᱞᱳᱜ ᱫᱚ ᱢᱟᱱᱮ ᱟᱛᱳ ᱨᱮᱜᱮ ᱠᱚ ᱮᱱᱮᱡᱼᱟ ᱛᱟᱨᱯᱚᱨ ᱠᱷᱚᱡ ᱫᱚ ᱢᱟᱱᱮ ᱫᱤᱥᱚᱢ ᱫᱤᱥᱚᱢ ᱫᱤᱥᱚᱢ ᱢᱟᱱᱮ ᱮᱱᱮᱡ ᱠᱚ ᱪᱟᱞᱟᱜᱼᱟ ᱚᱱᱟ ᱦᱚᱸ ᱢᱟᱹᱭ ᱛᱟᱠᱚ ᱫᱚ ᱵᱟᱝ ᱵᱟᱹᱵᱩ ᱛᱟᱠᱚ ᱜᱮᱠᱚ ᱪᱟᱞᱟᱜᱼᱟ ᱵᱟᱹᱵᱩ ᱛᱟᱠᱚ ᱜᱮᱠᱚ ᱪᱟᱞᱟᱜᱼᱟ ᱚᱝᱠᱟ ᱠᱚ ᱚᱝᱠᱟ ᱠᱟᱛᱮ ᱜᱮ ᱯᱩᱨᱟᱹᱣᱮᱱ ᱜᱮ ᱯᱮ ᱢᱟᱦᱟ ᱫᱟᱸᱥᱟᱭ ᱦᱚᱸ ᱛᱟᱨᱯᱚᱨᱮ ᱥᱚᱦᱚᱨᱟᱭ ᱥᱚᱦᱚᱨᱟᱭ ᱦᱚᱸ ᱱᱚᱝᱠᱟ ᱠᱮᱣ ᱠᱚᱫᱚ ᱥᱚᱨᱦᱟᱭ ᱵᱚᱸᱜᱟ ᱠᱚ ᱵᱟ ᱥᱚᱨᱦᱟᱭ ᱵᱚᱸᱜᱟ ᱠᱚ ᱥᱚᱨᱦᱟᱭᱚᱜᱼᱟ ᱠᱮᱣ ᱠᱚᱫᱚ ᱯᱩᱥ ᱵᱚᱸᱜᱟ ᱟᱫᱚ ᱥᱚᱨᱦᱟᱭ ᱵᱚᱸᱜᱟ ᱦᱚᱸ ᱱᱚᱝᱠᱟ ᱥᱚᱨᱦᱟᱭ ᱯᱚᱨᱚᱵ ᱦᱚᱸ ᱱᱚᱝᱠᱟ ᱡᱮᱢᱚᱱ ᱦᱩᱭᱩᱜ ᱠᱟᱱᱟ ᱥᱚᱨᱦᱟᱭ ᱩᱢ ᱢᱟᱦᱟ ᱦᱤᱞᱳᱜ ᱩᱢ ᱢᱟᱦᱟ ᱦᱤᱞᱳᱜ ᱫᱚ ᱪᱮᱫ ᱠᱚ ᱢᱮᱱᱟ ᱟᱹᱭᱩᱵ ᱵᱮᱲᱟ ᱟᱹᱭᱩᱵ ᱵᱮᱲᱟ ᱫᱚ ᱩᱢ ᱢᱟᱦᱟ ᱦᱤᱞᱳᱜ ᱫᱚ ᱵᱟᱹᱵᱩ ᱛᱟᱠᱚ ᱢᱟᱱᱮ ᱚᱲᱟᱜ ᱨᱮ ᱚᱲᱟᱜ ᱚᱲᱟᱜ ᱚᱲᱟᱜ ᱚᱲᱟᱜ ᱜᱟᱹᱭ ᱡᱟᱜᱟᱣ ᱠᱚ ᱪᱟᱞᱟᱜᱼᱟ ᱚᱲᱟᱜ ᱚᱲᱟᱜ ᱜᱟᱹᱭ ᱡᱟᱜᱟᱣ ᱠᱚ ᱪᱟᱞᱟᱜᱼᱟ ᱛᱟᱯᱚᱛᱮ ᱚᱝᱠᱟ ᱜᱮ ᱩᱢ ᱢᱟᱦᱟ ᱠᱤ ᱦᱤᱞᱳᱜ ᱫᱚ ᱩᱢ ᱢᱟᱦᱟ ᱦᱤᱞᱳᱜ ᱦᱚᱸᱠᱚ ᱵᱚᱸᱜᱟᱱ ᱜᱮᱭᱟ ᱠᱮᱣ ᱠᱚᱫᱚ ᱠᱮᱣ ᱠᱚᱫᱚ ᱫᱟᱠᱟ ᱦᱤᱞᱳᱜ ᱦᱚᱸᱠᱚ ᱵᱚᱸᱜᱟᱱ ᱜᱮᱭᱟ ᱟᱫᱚ ᱵᱤᱥᱤᱨ ᱵᱷᱟᱜᱽ ᱫᱚ ᱫᱟᱠᱟ ᱦᱤᱞᱳᱜ ᱜᱮᱠᱚ ᱵᱚᱸᱜᱟᱱᱟ ᱛᱟᱨᱯᱚᱨᱮ ᱱᱚᱝᱠᱟ ᱠᱷᱩᱱᱴᱟᱹᱣ ᱢᱟᱦᱟ ᱠᱷᱩᱱᱴᱟᱹᱣ ᱢᱟᱦᱟ ᱦᱤᱞᱳᱜ ᱦᱚᱸ ᱚᱝᱠᱟ ᱜᱮ ᱠᱩᱞᱦᱤ ᱨᱮ ᱰᱟᱝᱨᱤ ᱢᱟᱱᱮ ᱱᱚᱝᱠᱟ ᱪᱤᱫᱞᱮᱠᱟ ᱰᱟᱝᱨᱤ ᱠᱚ ᱩᱰᱩᱝ ᱠᱚᱣᱟ ᱚᱝᱠᱟ ᱜᱮ ᱠᱷᱩᱱᱴᱟᱹᱣ ᱥᱟᱹᱛ ᱵᱟᱲᱟ ᱦᱩᱭᱮᱱ ᱜᱮ ᱦᱩᱭ ᱠᱟᱛᱮ ᱦᱚᱸ ᱦᱩᱭᱮᱱ ᱜᱮ ᱛᱟᱨᱯᱚᱨᱮ ᱠᱩᱞᱦᱤ ᱛᱮ ᱮᱱᱮᱡ ᱠᱚ ᱩᱰᱩᱝᱮᱱ ᱜᱮ ᱢᱟᱹᱭ ᱵᱟᱹᱵᱩ ᱛᱟᱠᱚ ᱡᱚᱛᱚ ᱜᱮ ᱮᱱᱮᱡ ᱮᱱ ᱜᱮᱠᱚ ᱚᱝᱠᱟᱜᱮ ᱛᱟᱨ ᱠᱷᱩᱱᱴᱟᱹᱣ ᱛᱟᱨ ᱤᱭᱟᱹ ᱢᱟᱦᱟ ᱦᱤᱞᱳᱜ ᱪᱮᱫ ᱠᱚ ᱢᱮᱱᱟ

ᱡᱟᱞᱮ ᱢᱟᱦᱟ ᱡᱟᱞᱮ ᱢᱟᱦᱟ ᱦᱚᱸ ᱱᱚᱝᱠᱟ ᱮᱱᱮᱡ ᱫᱚ ᱮᱱᱮᱡ ᱮᱱ ᱜᱮᱠᱚ ᱠᱩᱞᱦᱤ ᱠᱚᱨᱮ ᱮᱱᱮᱡ ᱮᱱ ᱜᱮᱠᱚ ᱡᱟᱦᱟᱸᱭ ᱡᱮ ᱦᱤᱞᱳᱜ ᱢᱟᱱᱮ ᱡᱟᱦᱟᱸᱭ ᱴᱷᱮᱡ ᱢᱩᱪᱟᱹᱫᱚᱜ ᱠᱟᱱᱟ ᱡᱟᱦᱟᱸ ᱚᱲᱟᱜ ᱨᱮ ᱤᱱᱟᱹ ᱩᱱᱤᱭᱟᱜ ᱚᱲᱟᱜ ᱨᱮᱫᱚ ᱚᱸᱰᱮ ᱫᱚ ᱢᱩᱪᱟᱹᱫ ᱯᱤᱴᱷᱟᱹ ᱠᱚ ᱡᱚᱢᱟ ᱚᱸᱰᱮ ᱜᱮ ᱥᱚᱨᱦᱟᱭ ᱫᱚ ᱢᱩᱪᱟᱹᱫ ᱮᱱ ᱜᱮ ᱟᱫᱚ ᱱᱚᱝᱠᱟ ᱜᱮ ᱟᱞᱮ ᱫᱚ ᱵᱮᱝᱜᱚᱞ ᱨᱮᱫᱚᱞᱮ ᱢᱟᱱᱟᱣ ᱟᱹᱜᱩᱣᱟᱠᱟᱫᱟ ᱯᱚᱨᱚᱵ ᱠᱚᱫᱚ